ᱟᱞᱮ ᱵᱟᱡᱟᱨ ᱪᱟᱞᱟᱣ ᱠᱟᱛᱮᱜ ᱢᱤᱫᱴᱟᱝ ᱥᱴᱳᱵᱷ ᱞᱮ ᱠᱤᱨᱤᱧ ᱟᱹᱜᱩ ᱠᱮᱜᱼᱟ ᱛᱚ ᱫᱟᱜ ᱡᱟᱹᱯᱩᱫ ᱫᱤᱱ ᱢᱟ ᱥᱟᱦᱟᱱ ᱠᱚ ᱯᱟᱞᱟ ᱠᱚ ᱞᱚᱦᱚᱫᱚᱜᱼᱟ ᱛᱚ ᱚᱱᱟ ᱵᱮᱥ ᱵᱷᱟᱜᱤᱞᱮ ᱤᱥᱤᱱ ᱫᱟᱲᱮᱭᱟᱜ ᱛᱟᱦᱮᱸᱜᱼᱟ ᱛᱚ ᱥᱴᱳᱵᱷ ᱠᱤᱨᱤᱧ ᱟᱹᱜᱩ ᱠᱟᱛᱮᱜ ᱚᱱᱟ ᱛᱮᱜᱮ ᱢᱟᱱᱮ ᱠᱮᱨᱳᱥᱤᱝ ᱛᱮ ᱥᱮᱸᱜᱮᱞ ᱠᱚᱞᱮ ᱡᱩᱞ ᱵᱟᱲᱟᱭ ᱛᱟᱦᱮᱸᱜᱼᱟ ᱟᱨ ᱚᱱᱠᱟ ᱞᱮ ᱤᱥᱤᱱ ᱵᱟᱲᱟᱭ ᱛᱟᱦᱮᱸᱜᱼᱟ ᱛᱚ ᱴᱷᱤᱠ ᱜᱮᱭᱟ ᱯᱨᱚᱛᱷᱚᱢ ᱫᱚ ᱱᱟᱯᱟᱭ ᱜᱮ ᱡᱳᱞᱳᱜ ᱠᱟᱱᱟ ᱤᱥᱤᱱ ᱵᱟᱲᱟᱭ ᱫᱟᱞᱮ ᱠᱤᱪᱷᱩ ᱫᱤᱱ ᱪᱟᱞᱟᱣ ᱮᱱᱠᱷᱟᱱ ᱵᱟᱹᱲᱤᱡ ᱮᱱᱟ ᱛᱚ ᱟᱞᱮ ᱢᱟ ᱟᱹᱰᱤ ᱯᱚᱭᱥᱟ ᱛᱮᱞᱮ ᱠᱤᱨᱤᱧ ᱞᱮᱜ ᱛᱟᱦᱮᱸᱜᱼᱟ ᱟᱨ ᱢᱟᱱᱮ ᱟᱹᱰᱤ ᱠᱚᱢ ᱫᱤᱱ ᱨᱮᱜᱮ ᱵᱟᱹᱲᱤᱡ ᱮᱱᱟ ᱛᱚ ᱱᱤᱛᱚᱜ ᱢᱟ ᱟᱞᱮᱭᱟᱜ ᱯᱚᱭᱥᱟ ᱦᱚᱸ ᱞᱚᱥ ᱮᱱ ᱛᱟᱞᱮᱭᱟ